ᱱᱤᱛᱚᱜ ᱠᱟᱨ ᱡᱩᱜᱽ ᱨᱮ ᱡᱟᱦᱟᱸ ᱫᱚ ᱦᱚᱲ ᱥᱟᱞᱟᱜ ᱡᱳᱜᱟᱡᱳᱜ ᱞᱟᱹᱜᱤᱫᱼᱛᱮ ᱟᱹᱰᱤᱜᱟᱱ ᱢᱟᱫᱽᱫᱷᱚᱢ ᱩᱰᱩᱜ ᱟᱠᱟᱱᱟ ᱡᱟᱦᱟᱸ ᱫᱚ ᱦᱩᱭᱮᱱ ᱯᱷᱮᱥᱵᱩᱠ ᱦᱩᱭᱮᱱ ᱤᱱᱥᱴᱟᱜᱨᱟᱢ ᱦᱩᱭᱮᱱ ᱤᱭᱩᱴᱩᱵᱽ ᱦᱩᱭᱮᱱ ᱜᱩᱜᱚᱞ ᱦᱩᱭᱮᱱ ᱚᱱᱠᱟᱱᱟᱜ ᱟᱹᱰᱤᱜᱟᱱ ᱱᱤᱛᱚᱜ ᱥᱚᱸᱜᱮ ᱥᱚᱝᱜ ᱡᱳᱜᱟᱡᱳᱜ ᱞᱟᱹᱜᱤᱫ ᱥᱮ ᱨᱤᱯᱳᱨᱴ ᱠᱷᱚᱵᱚᱨ ᱠᱚ ᱦᱟᱛᱟᱣ ᱞᱟᱹᱜᱤᱫᱼᱛᱮ ᱵᱳᱜᱤ ᱵᱟᱹᱲᱤᱡ ᱠᱷᱚᱵᱚᱨ ᱦᱟᱛᱟᱣ ᱞᱟᱹᱜᱤᱫᱛᱮ ᱟᱹᱰᱤᱜᱟᱱ ᱟᱭᱢᱟ ᱜᱚᱴᱟᱝ ᱱᱚᱝᱠᱟᱱᱟᱜ ᱢᱟᱫᱽᱫᱷᱚᱢ ᱚᱰᱳᱠ ᱟᱠᱟᱱᱟ ᱚᱱᱟ ᱞᱮᱠᱟᱛᱮ ᱱᱚᱣᱟᱨᱮ ᱟᱹᱰᱤ ᱱᱟᱯᱟᱭ ᱥᱮ ᱟᱹᱰᱤ ᱨᱟᱹᱥᱠᱟᱹᱜᱮ ᱵᱩᱡᱷᱟᱹᱜ ᱠᱟᱱᱟ ᱡᱟᱦᱟᱸ ᱫᱚ ᱟᱢ ᱪᱮᱫ ᱮᱢ ᱪᱤᱠᱟᱹᱭᱮᱫᱼᱟ ᱥᱮ ᱚᱠᱟᱨᱮ ᱢᱮᱱᱟᱢᱟ ᱪᱮᱫ ᱞᱮᱠᱟ ᱢᱮᱱᱟᱢᱟ ᱚᱱᱟᱦᱚᱸ ᱡᱚᱛᱚᱵᱚᱱ ᱧᱮᱯᱮᱞ ᱨᱚᱯᱚᱲ ᱫᱟᱲᱮᱭᱟᱜ ᱠᱟᱱᱟ ᱟᱨ ᱚᱱᱟ ᱛᱟᱞᱟ ᱠᱷᱚᱱᱜᱮ ᱟᱨᱚ ᱯᱷᱳᱴᱚ ᱠᱚ ᱡᱩᱫᱤ ᱟᱲᱟᱜᱚᱜᱼᱟ ᱥᱮ ᱮᱴᱟᱜ ᱦᱚᱲ ᱠᱚ ᱚᱱᱠᱟᱜᱮ ᱵᱮᱱᱟᱣ ᱠᱟᱛᱮᱫ ᱚᱱᱟ ᱵᱷᱟᱭᱨᱟᱞ ᱟᱠᱚ ᱩᱞᱴᱟᱹ ᱯᱟᱞᱴᱟ ᱯᱷᱳᱴᱚ ᱠᱚ ᱵᱨᱵᱚᱦᱟᱨᱚᱜᱼᱟ ᱠᱟᱛᱷᱟ ᱠᱚ ᱵᱮᱱᱟᱣᱟ ᱟᱠᱚ ᱨᱚᱲᱟᱠᱚ ᱢᱮᱱᱠᱷᱟᱱ ᱱᱚᱣᱟ ᱫᱚ ᱟᱹᱰᱤ ᱵᱟᱝ ᱴᱷᱤᱠ ᱡᱤᱱᱤᱥ ᱠᱟᱱᱟ ᱵᱟᱝ ᱡᱩᱛᱩᱜ ᱠᱟᱱᱟ ᱪᱮᱫᱟᱜ ᱥᱮ ᱱᱚᱣᱟ ᱫᱷᱟᱹᱨᱛᱤ ᱯᱩᱨᱤ ᱫᱚ ᱢᱤᱫᱴᱟᱝ ᱱᱟᱯᱟᱭ ᱞᱮᱠᱟᱛᱮᱜᱮ ᱪᱟᱞᱟᱜᱼᱟ ᱟᱪᱠᱟ ᱡᱩᱫᱤ ᱱᱟᱯᱟᱭ ᱵᱚᱱ ᱩᱭᱦᱟᱹᱨᱟ ᱡᱚᱛᱚ ᱦᱚᱲ ᱱᱟᱯᱟᱭᱚᱜᱼᱢᱟ ᱟᱨ ᱱᱚᱝᱠᱟ ᱵᱟᱹᱲᱤᱡ ᱵᱮᱵᱚᱦᱟᱨ ᱥᱮ ᱵᱟᱹᱲᱤᱡ ᱵᱟᱵᱚᱱ ᱞᱟᱜᱟᱣᱢᱟ ᱯᱷᱳᱴᱚ ᱠᱚ ᱥᱮ ᱠᱟᱛᱷᱟ ᱠᱚ ᱵᱟᱵᱚᱱ ᱨᱚᱲᱢᱟ ᱟᱨ ᱱᱤᱭᱟᱹᱜᱮ ᱤᱧᱦᱚᱧ ᱟᱥᱚᱜᱼᱟ ᱡᱚᱛᱚ ᱦᱚᱲᱜᱮ ᱱᱟᱯᱟᱭ ᱫᱟᱨᱟᱭ ᱛᱮᱜᱮ ᱢᱟᱹᱱᱢᱤ ᱠᱚ ᱢᱩᱫᱽᱨᱮ ᱜᱮ ᱱᱚᱣᱟ ᱠᱚ ᱵᱳᱜᱤ ᱵᱟᱹᱲᱤᱡ ᱵᱚᱱ ᱩᱭᱦᱟᱹᱨ ᱪᱤᱱᱛᱟᱹ ᱫᱟᱲᱮᱭᱟᱜᱼᱟ ᱟᱨ ᱱᱩᱠᱩ ᱟᱵᱚ ᱜᱮᱵᱚᱱ ᱱᱟᱯᱟᱭ ᱫᱟᱲᱮᱭᱟᱜᱼᱟ